ᱢᱟᱲᱟᱝ ᱫᱚ ᱢᱮᱱᱠᱷᱟᱱ ᱟᱹᱰᱤ ᱞᱮᱠᱟᱱ ᱮᱱᱮᱡ ᱛᱟᱦᱮᱸ ᱠᱟᱱᱟ ᱟᱨ ᱢᱮᱱᱠᱷᱟᱱ ᱱᱤᱛᱚᱜ ᱫᱚ ᱟᱹᱰᱤ ᱞᱮᱠᱟᱱ ᱮᱱᱮᱡ ᱜᱮ ᱱᱮᱛᱟᱨ ᱫᱚ ᱵᱚᱫᱚᱞ ᱪᱟᱵᱟᱭᱮᱱᱟ ᱱᱮᱛᱟᱨ ᱫᱚ ᱡᱮᱢᱚᱱ ᱱᱚᱜᱼᱚᱸᱭ ᱰᱤᱡᱮ ᱠᱚᱨᱮ ᱠᱚ ᱮᱱᱮᱡ ᱠᱟᱱᱟ ᱵᱚᱸᱜᱟ ᱞᱮᱠᱟ ᱠᱚ ᱫᱚᱱ ᱮᱫᱟ ᱠᱤᱱᱛᱩ ᱰᱤᱡᱮ ᱫᱚ ᱟᱵᱚᱣᱟᱜ ᱫᱚ ᱵᱟᱝ ᱠᱟᱱᱟ ᱥᱟᱱᱛᱟᱲ ᱥᱚᱢᱟᱡᱽ ᱨᱮᱫᱚ ᱟᱵᱚᱣᱟᱜ ᱫᱚ ᱦᱩᱭᱩᱜ ᱠᱟᱱᱟ ᱛᱩᱢᱫᱟᱜ ᱴᱟᱢᱟᱠ ᱛᱤᱨᱭᱟᱹ ᱵᱟᱱᱟᱢ ᱟᱨ ᱟᱹᱰᱤ ᱞᱮᱠᱟᱱ ᱨᱟᱹᱥᱠᱟᱹᱣᱟᱱ ᱦᱚᱲ ᱵᱚᱱ ᱛᱟᱦᱮᱸ ᱠᱟᱱᱟ ᱞᱟᱦᱟ ᱛᱮᱫᱚ ᱟᱨ ᱱᱤᱛ ᱫᱚ ᱱᱚᱜᱼᱚᱸᱭ ᱰᱤᱡᱮ ᱩᱰᱩᱠ ᱟᱠᱟᱱ ᱠᱷᱟᱡ ᱫᱚ ᱟᱵᱚ ᱫᱚ ᱵᱚᱸᱜᱟ ᱞᱮᱠᱟ ᱥᱟᱱᱟᱢ ᱵᱚᱱ ᱫᱚᱱ ᱮᱫᱟ ᱟᱨ ᱞᱟᱦᱟ ᱛᱮᱫᱚ ᱞᱟᱦᱟ ᱛᱮᱫᱚ ᱛᱩᱢᱫᱟᱜ ᱴᱟᱢᱟᱠ ᱛᱮ ᱟᱹᱰᱤ ᱡᱚᱢᱚᱠ ᱵᱚᱱ ᱵᱚᱱ ᱮᱱᱚᱡᱚᱜ ᱠᱟᱱ ᱛᱟᱦᱮᱱᱟ ᱟᱨ ᱟᱹᱰᱤ ᱡᱚᱢᱚᱠ ᱜᱮ ᱨᱟᱹᱥᱠᱟᱹ ᱛᱟᱦᱮᱸ ᱠᱟᱱ ᱛᱟᱵᱚᱱᱟ ᱛᱩᱢᱫᱟᱜ ᱴᱟᱢᱟᱠ ᱵᱟᱱᱟᱢ ᱛᱤᱨᱭᱳ ᱟᱨ ᱟᱹᱰᱤ ᱱᱟᱯᱟᱭ ᱜᱮ ᱵᱚᱱ ᱮᱱᱮᱡᱚᱜ ᱠᱟᱱ ᱛᱟᱦᱮᱱᱚᱜᱼᱟ ᱟᱨ ᱟᱵᱚ ᱱᱤᱛᱚᱜ ᱫᱚ ᱡᱮᱢᱚᱱ ᱱᱚᱜᱼᱚᱸᱭ ᱛᱩᱢᱫᱟᱜ ᱴᱟᱢᱟᱠ ᱛᱤᱨᱭᱳ ᱵᱟᱱᱟᱢ ᱠᱚᱫᱚ ᱥᱟᱱᱟᱢ ᱵᱚᱱ ᱟᱫ ᱪᱟᱵᱟᱭᱮᱜ ᱛᱟᱵᱚᱱᱟ ᱟᱨ ᱱᱚᱜᱼᱚᱸᱭ ᱰᱤᱡᱮ ᱛᱟᱞᱟ ᱨᱮᱵᱚᱱ ᱫᱚᱱ ᱵᱟᱲᱟᱭᱫᱟ ᱠᱤᱱᱛᱩ ᱰᱤᱡᱮ ᱫᱚ ᱟᱵᱚᱣᱟᱜ ᱫᱚ ᱵᱟᱝ ᱠᱟᱱᱟ ᱰᱤᱡᱮ ᱫᱚ ᱦᱩᱭᱩᱜ ᱠᱟᱱᱟ ᱫᱤᱠᱩ ᱯᱩᱥᱤᱭᱟᱜ ᱟᱵᱚᱣᱟᱜ ᱫᱚ ᱦᱩᱭᱩᱜ ᱠᱟᱱᱟ ᱛᱩᱢᱫᱟᱜ ᱴᱟᱢᱟᱠ ᱵᱟᱱᱟᱢ ᱛᱤᱨᱭᱟᱹ ᱱᱚᱣᱟ ᱠᱚ ᱟᱵᱚᱣᱟᱜ ᱫᱚ ᱦᱩᱭᱩᱜ ᱠᱟᱱᱟ ᱟᱨ ᱞᱟᱦᱟ ᱠᱷᱚᱱ ᱫᱚ ᱟᱹᱰᱤᱜᱟᱱ ᱜᱮ ᱱᱮᱛᱟᱨ ᱫᱚ ᱡᱩᱫᱟᱹ ᱪᱟᱵᱟᱭᱮᱱᱟ ᱟᱨ ᱞᱟᱦᱟ ᱛᱮᱱ ᱫᱚ ᱞᱟᱦᱟ ᱛᱮᱱ ᱞᱮᱠᱟ ᱫᱚ ᱱᱮᱛᱟᱨ ᱫᱚ ᱵᱟᱠᱚ ᱨᱟᱹᱥᱠᱟᱹᱜ ᱠᱟᱱ ᱛᱟᱵᱳᱱᱟ ᱪᱮᱫᱟᱜ ᱡᱮ ᱱᱤᱛᱚᱜ ᱦᱚᱜᱼᱚᱸᱭ ᱰᱤᱡᱮ ᱩᱰᱩᱠ ᱟᱠᱟᱱ ᱠᱷᱚᱡ ᱫᱚ ᱮᱠᱫᱚᱢᱜᱮ ᱛᱩᱢᱫᱟᱜ ᱴᱟᱢᱟᱠ ᱨᱮᱜᱮ ᱪᱟᱯᱜᱮ ᱵᱟᱠᱚ ᱮᱱᱮᱡ ᱠᱟᱱᱟ ᱟᱨ ᱱᱚᱣᱟ ᱠᱚᱫᱚ ᱱᱚᱜᱼᱚᱸᱭ ᱥᱟᱱᱟᱢ ᱠᱚ ᱟᱫ ᱪᱟᱵᱟᱭᱮᱜ ᱛᱟᱵᱚᱱᱟ ᱪᱮᱫᱟᱜ ᱡᱮ ᱟᱵᱚᱣᱟᱜ ᱢᱟ ᱛᱩᱢᱫᱟᱜ ᱴᱟᱢᱟᱠ ᱠᱟᱱᱟ ᱛᱤᱨᱭᱟᱹ ᱵᱟᱱᱟᱢ ᱟᱨ ᱪᱟᱜ ᱵᱚᱱ ᱟᱫ ᱪᱟᱵᱟᱭᱫᱟ ᱱᱚᱣᱟ ᱠᱚᱵᱚᱱ ᱟᱫ ᱪᱟᱵᱟᱭ ᱠᱷᱟᱡ ᱫᱚ ᱟᱹᱵᱩ ᱫᱚ ᱱᱤᱭᱟᱹ ᱫᱚ ᱪᱤᱠᱟ ᱛᱮᱵᱚᱱ ᱦᱤᱲᱤᱧ ᱠᱮᱭᱟ ᱟᱨ ᱪᱤᱠᱟ ᱛᱮᱵᱚᱱ ᱟᱫ ᱪᱟᱵᱟ ᱠᱮᱭᱟ ᱟᱹᱵᱩ ᱫᱚ ᱥᱟᱱᱛᱟᱲ ᱥᱚᱢᱟᱡᱽ ᱨᱮᱱ ᱦᱚᱲ ᱠᱟᱱᱟᱵᱚᱱ ᱥᱟᱱᱛᱟᱲ ᱥᱚᱢᱟᱡᱽᱼᱟᱜ ᱫᱚ ᱦᱩᱭᱩᱜ ᱠᱟᱱᱟ ᱛᱩᱢᱫᱟᱜ ᱴᱟᱢᱟᱠ ᱛᱤᱨᱭᱟᱹ ᱵᱟᱱᱟᱢ ᱱᱚᱣᱟ ᱠᱚ ᱥᱚᱵᱷᱟ ᱛᱤᱱᱟᱹᱜ ᱵᱟᱛᱨᱟᱣ ᱦᱚᱲ ᱟᱹᱰᱤ ᱡᱚᱢᱠᱟᱣ ᱵᱚᱱ ᱮᱱᱮᱡᱟ ᱟᱹᱰᱤ ᱡᱚᱢᱠᱟᱣ ᱜᱮᱵᱚᱱ ᱮᱱᱮᱡᱟ ᱛᱚᱵᱮ ᱢᱮᱱᱠᱷᱟᱱ ᱢᱮᱱᱮᱜ ᱛᱟᱵᱳᱱᱟ ᱱᱚᱣᱟᱫᱚ ᱟᱵᱚ ᱫᱚ ᱞᱟᱦᱟ ᱛᱮᱱ ᱞᱮᱠᱟᱜᱮ ᱛᱩᱢᱫᱟᱜ ᱴᱟᱢᱟᱠ ᱡᱮᱢᱚᱱ ᱵᱟᱹᱵᱚᱱ ᱟᱲᱟᱜᱽ ᱟᱨ ᱵᱟᱵᱚᱱ ᱵᱟᱹᱜᱤᱭᱟ ᱟᱨ ᱡᱟᱦᱟᱱ ᱥᱚᱵᱷᱟ ᱨᱮᱜᱮ ᱵᱟᱯᱞᱟ ᱵᱤᱦᱟᱹ ᱵᱟᱦᱟ ᱥᱚᱨᱦᱟᱭ ᱡᱮᱢᱚᱱ ᱛᱩᱢᱫᱟᱜ ᱴᱟᱢᱟᱠ ᱟᱨ ᱜᱤᱫᱟᱹᱨ ᱯᱤᱫᱟᱹᱨ ᱠᱚᱦᱚᱸ ᱡᱟᱛᱮ ᱠᱚ ᱪᱮᱫ ᱱᱚᱣᱟᱜᱮᱧ ᱢᱮᱱᱮᱫ ᱛᱟᱹᱵᱩᱱᱟ ᱢᱮᱱᱠᱷᱟᱱ ᱱᱣᱟᱜᱮᱧ ᱪᱟᱵᱟ ᱠᱮᱫᱟ